ᱵᱟᱸᱠᱩᱲᱟ ᱦᱚᱱᱚᱛ ᱨᱮᱱᱟᱜ ᱟᱵᱚᱣᱟᱜ ᱪᱟᱥ ᱠᱚᱫᱚ ᱦᱩᱭᱩᱜ ᱠᱟᱱᱟ ᱜᱩᱦᱩᱢ ᱠᱷᱚᱥᱞᱟ ᱦᱳᱲᱳ ᱯᱮᱸᱭᱟᱡᱽ ᱟᱫᱟ ᱨᱟᱹᱥᱩᱱ ᱟᱞᱩ ᱜᱷᱟᱝᱨᱟ ᱟᱨᱚ ᱟᱹᱰᱤᱜᱟᱱ ᱢᱮᱱᱟᱜᱼᱟ ᱡᱮᱢᱚᱱ ᱟᱥᱟᱲ ᱵᱚᱸᱜᱟ ᱟᱵᱚ ᱦᱳᱲᱳ ᱵᱚᱱ ᱪᱟᱥᱟ ᱪᱟᱥ ᱠᱟᱛᱮᱜ ᱟᱨᱡᱟᱣ ᱠᱟᱛᱮᱜ ᱡᱟᱦᱟᱸ ᱛᱤᱱᱟᱹᱜ ᱜᱮ ᱠᱟᱹᱣᱰᱤ ᱵᱚᱱ ᱟᱨᱡᱟᱣᱟ ᱚᱱᱠᱟ ᱠᱟᱛᱮᱜ ᱜᱮ ᱟᱵᱚᱣᱟᱜ ᱥᱚᱝᱥᱟᱨ ᱵᱚᱱ ᱞᱟᱦᱟ ᱤᱫᱤᱭᱟ ᱟᱨ ᱚᱱᱠᱟ ᱠᱟᱛᱮᱜ ᱜᱮ ᱞᱟᱠᱪᱟᱨ ᱵᱚᱱ ᱞᱟᱦᱟ ᱤᱫᱤᱭᱟ ᱟᱞᱩ ᱡᱮᱢᱚᱱ ᱟᱞᱩ ᱟᱞᱩ ᱵᱚᱱ ᱪᱟᱥᱟ ᱨᱟᱵᱟᱝ ᱫᱤᱱ ᱨᱟᱵᱟᱝ ᱫᱤᱱ ᱱᱚᱝᱠᱟᱜᱮ ᱪᱟᱥ ᱠᱟᱛᱮᱜ ᱡᱟᱦᱟᱸ ᱛᱤᱱᱟᱹᱜ ᱜᱮ ᱵᱟᱡᱟᱨ ᱠᱚᱨᱮᱜ ᱟᱛᱩ ᱠᱚᱨᱮᱜ ᱡᱟᱦᱟᱸ ᱛᱤᱱᱟᱹᱜ ᱴᱟᱠᱟ ᱯᱚᱭᱥᱟ ᱟᱨᱡᱟᱣ ᱠᱟᱛᱮᱜ ᱜᱮ ᱟᱵᱚ ᱴᱟᱠᱟ ᱯᱚᱭᱥᱟ ᱵᱚᱱ ᱟᱨᱡᱟᱣᱟ ᱚᱱᱠᱟ ᱠᱟᱛᱮᱜ ᱜᱮ ᱟᱵᱚ ᱦᱚᱸ ᱥᱚᱝᱥᱟᱨ ᱠᱚᱵᱚᱱ ᱯᱟᱨᱚᱢ ᱤᱫᱤᱭᱟ ᱚᱱᱠᱟ ᱠᱟᱛᱮᱜᱮ ᱟᱵᱚᱣᱟᱜ ᱞᱟᱠᱪᱟᱨ ᱠᱚᱦᱚᱸ ᱵᱚᱱ ᱞᱟᱦᱟ ᱤᱫᱤᱭᱮᱫᱟ ᱟᱨ ᱡᱤᱭᱟᱹᱞᱤ ᱠᱚᱫᱚ ᱠᱚ ᱦᱩᱭᱩᱜ ᱠᱟᱱᱟ ᱥᱤᱢ ᱥᱩᱠᱨᱤ ᱠᱟᱰᱟ ᱢᱮᱨᱚᱢ ᱜᱟᱹᱭ ᱰᱟᱝᱨᱤ